ᱟᱞᱮ ᱵᱳᱠᱟᱨᱳ ᱡᱮᱞᱟᱨᱮ ᱢᱮᱱᱟᱜ ᱟᱠᱟᱫᱼᱟ ᱢᱤᱫᱴᱤᱡ ᱥᱴᱤᱞ ᱯᱞᱟᱱᱴ ᱢᱟᱱᱮ ᱚᱱᱟᱜᱮ ᱟᱞᱮ ᱫᱚ ᱟᱹᱰᱤ ᱥᱩᱵᱤᱫᱟᱭ ᱮᱢ ᱟᱠᱟᱫ ᱞᱮᱭᱟ ᱡᱟᱦᱟᱸ ᱞᱮᱠᱟ ᱨᱮᱸᱜᱮᱡ ᱛᱮᱛᱟᱝ ᱠᱚᱦᱚᱸ ᱠᱚ ᱱᱟᱞᱦᱟ ᱟᱹᱥᱩᱞᱚᱜ ᱠᱟᱱᱟ ᱟᱨ ᱱᱚᱛᱮ ᱮᱢᱟ ᱟᱠᱟᱫ ᱞᱮᱭᱟᱭ ᱨᱫᱰ ᱠᱚᱭ ᱵᱮᱱᱟᱣ ᱟᱠᱟᱫ ᱞᱮᱭᱟ ᱯᱤᱪ ᱟᱠᱟᱫ ᱞᱮᱭᱟᱭ ᱟᱛᱳ ᱠᱚᱨᱮ ᱦᱚᱸ ᱰᱷᱟᱹᱞᱟᱹᱭ ᱟᱠᱟᱫ ᱞᱮᱭᱟᱭ ᱟᱨ ᱚᱱᱟ ᱤᱫᱤ ᱛᱮᱜᱮ ᱥᱠᱩᱞ ᱠᱚᱦᱚᱸ ᱵᱮᱱᱟᱣ ᱟᱠᱟᱱᱟ ᱡᱟᱦᱟᱸ ᱞᱮᱠᱟ ᱵᱤ ᱮᱥ ᱮᱞ ᱥᱠᱩᱞ ᱠᱚ ᱛᱟᱞᱮ ᱢᱮᱱᱟᱜᱼᱟ ᱚᱸᱰᱮ ᱜᱤᱫᱽᱨᱟᱹ ᱯᱤᱫᱽᱨᱟᱹ ᱦᱚᱸᱠᱚ ᱯᱟᱲᱦᱟᱜ ᱠᱟᱱᱟ ᱟᱨ ᱦᱚᱸᱥᱯᱤᱴᱟᱞ ᱠᱚᱦᱚᱸ ᱢᱮᱱᱟᱜᱼᱟ ᱵᱤ ᱮᱥ ᱮᱞ ᱦᱚᱸᱥᱯᱤᱴᱟᱞ ᱢᱟᱱᱮ ᱱᱩᱭ ᱵᱳᱠᱟᱨᱳ ᱡᱮᱞᱟ ᱨᱤᱱᱤᱡ ᱮ ᱵᱮᱱᱟᱣ ᱟᱠᱟᱫᱼᱟ ᱟᱨ ᱚᱱᱟ ᱯᱚᱨᱮ ᱢᱮᱱᱟᱜ ᱟᱠᱟᱫᱼᱟ ᱫᱟᱜ ᱦᱚᱸᱭ ᱮᱢ ᱟᱠᱟᱫᱼᱟ ᱫᱟᱜ ᱦᱚᱸ ᱟᱹᱰᱤ ᱥᱩᱵᱤᱫᱟ ᱵᱤᱡᱽᱞᱤ ᱦᱚᱸᱭ ᱮᱢ ᱟᱠᱟᱫᱼᱟ ᱢᱟᱱᱮ ᱟᱞᱮ ᱫᱚ ᱱᱟᱯᱟᱭ ᱨᱮᱜᱮ ᱦᱮᱱᱟᱜ ᱞᱮᱭᱟ ᱟᱞᱮᱭᱟᱜ ᱵᱳᱠᱟᱨᱳ ᱨᱮᱭᱟᱜ ᱤᱫᱤ ᱛᱮᱜᱮ ᱴᱷᱤᱠ ᱜᱮᱭ ᱮᱢ ᱟᱠᱟᱫ ᱟᱭ ᱥᱟᱱᱟᱢ ᱜᱮ ᱟᱨ ᱱᱚᱝᱠᱟ ᱦᱚᱸ ᱦᱩᱭ ᱟᱠᱟᱱᱟ ᱢᱟᱱᱮ ᱵᱤᱨ ᱥᱤᱫᱩ ᱠᱟᱹᱱᱩ ᱠᱤᱱ ᱡᱟᱱᱟᱢ ᱞᱮᱱ ᱛᱟᱦᱮᱸ ᱠᱟᱱᱟ ᱱᱚᱰᱮ ᱜᱮ ᱫᱚᱢᱮ ᱞᱟᱹᱲᱦᱟᱹᱭ ᱦᱩᱭ ᱟᱠᱟᱱᱟ ᱟᱛᱳ ᱴᱚᱞᱟ ᱠᱚᱠᱚ ᱨᱮᱡᱽ ᱮᱫ ᱞᱮ ᱛᱟᱦᱮᱱᱚᱜ ᱟᱨ ᱱᱚᱣᱟ ᱦᱩᱲᱩ ᱪᱟᱣᱞᱮ ᱠᱚ ᱡᱟᱭᱜᱟ ᱡᱚᱢᱤᱱ ᱠᱚ ᱞᱟᱜᱟᱭᱮᱫ ᱠᱚ ᱛᱟᱦᱮᱸᱫᱚ ᱠᱚ ᱩᱱᱡᱚᱠᱷᱚᱱ ᱨᱮᱭᱟᱜ ᱟᱵᱚ ᱦᱟᱯᱲᱟᱢ ᱠᱚ ᱟᱨ ᱱᱩᱠᱩ ᱠᱚ ᱢᱤᱞᱟᱹᱣ ᱠᱟᱛᱮ ᱢᱟᱱᱮ ᱠᱚ ᱛᱟᱯᱟᱢᱮᱱᱟ ᱟᱨ ᱠᱤᱱ ᱵᱟᱧᱪᱟᱣ ᱫᱚᱦᱚ ᱠᱮᱫ ᱛᱟᱵᱚᱱᱟ ᱫᱤᱥᱚᱢ ᱠᱚ ᱟᱨ ᱚᱱᱠᱟ ᱠᱟᱛᱮᱫ ᱵᱚ ᱛᱟᱦᱮᱭᱮᱱᱟ ᱢᱟᱱᱮ ᱟᱹᱰᱤ ᱢᱟᱨᱟᱝ ᱞᱟᱹᱲᱦᱟᱹᱭ ᱦᱩᱭ ᱞᱮᱱ ᱛᱟᱦᱮᱸ ᱠᱟᱱᱟ ᱱᱚᱰᱮ ᱦᱚᱸ ᱚᱱᱠᱟᱱᱟᱜ ᱦᱚᱸ ᱦᱩᱭ ᱟᱠᱟᱱ ᱛᱟᱵᱚᱱᱟ ᱱᱚᱰᱮ